ᱦᱮᱸ ᱤᱧ ᱱᱚᱝᱠᱟᱱ ᱢᱤᱫᱴᱮᱱ ᱠᱟᱹᱢᱤ ᱨᱤᱧ ᱥᱟᱢᱟᱝ ᱫᱟᱯᱨᱟᱢ ᱞᱮᱱᱟ ᱡᱮ ᱟᱞᱮ ᱟᱹᱛᱩ ᱨᱤᱱ ᱢᱤᱫᱴᱟᱱ ᱦᱚᱲ ᱛᱚ ᱢᱤᱫᱴᱮᱱ ᱴᱟᱴᱠᱟᱜᱮ ᱫᱟᱲᱮ ᱦᱚᱲᱜᱮ ᱱᱚᱝᱠᱟ ᱚᱥᱩᱥᱛᱷᱚ ᱮᱱᱟᱭ ᱨᱳᱜᱽ ᱟᱡᱟᱨ ᱧᱟᱢ ᱠᱮᱫᱮᱭᱟ ᱛᱚ ᱩᱱᱤ ᱦᱟᱸᱥᱯᱟᱛᱟᱞ ᱤᱫᱤ ᱠᱮᱫᱮᱭᱟ ᱛᱟᱦᱚᱞᱮ ᱱᱚᱝᱠᱟ ᱦᱟᱸᱥᱯᱟᱛᱟᱞ ᱨᱮ ᱤᱫᱤ ᱠᱟᱛᱮᱫ ᱰᱟᱠᱴᱚᱨ ᱠᱚ ᱢᱮᱱ ᱠᱮᱫᱟ ᱱᱩᱭᱫᱚ ᱢᱟᱭᱟᱝ ᱮᱢᱚᱜ ᱦᱩᱭᱩᱜᱼᱟ ᱵᱞᱟᱰ ᱢᱟᱱᱮ ᱠᱚᱢ ᱜᱮᱛᱟᱭᱟ ᱮᱢᱚᱜ ᱦᱩᱭᱩᱜᱼᱟ ᱛᱟᱦᱚᱞᱮ ᱟᱫᱚ ᱚᱱᱟ ᱠᱚᱠᱚ ᱧᱮᱞ ᱵᱟᱲᱟ ᱠᱮᱫᱟ ᱛᱟᱦᱚᱞᱮ ᱩᱱᱤ ᱥᱟᱶ ᱵᱟᱞᱟᱰ ᱜᱨᱩᱯ ᱥᱚᱸᱜᱮ ᱵᱟᱝ ᱢᱤᱞᱟᱹᱜ ᱠᱟᱱ ᱛᱟᱠᱚᱣᱟ ᱚᱠᱚᱭᱟᱜ ᱦᱚᱸ ᱛᱚ ᱩᱱᱤᱭᱟᱜ ᱵᱞᱟᱰ ᱜᱨᱩᱯ ᱟᱨ ᱤᱧᱟᱹᱜ ᱵᱞᱟᱰ ᱜᱨᱩᱯ ᱢᱟᱱᱮ ᱢᱤᱫ ᱮᱱᱟ ᱟᱫᱚ ᱚᱱᱟ ᱪᱮᱠᱟ ᱩᱱᱤ ᱢᱟᱱᱮ ᱤᱧᱟᱹᱜ ᱵᱞᱟᱰᱤᱧ ᱰᱳᱱᱮᱴᱟᱫᱮᱭᱟ ᱛᱚ ᱚᱱᱮ ᱤᱧ ᱟᱞᱮ ᱚᱲᱟᱜ ᱦᱚᱲᱤᱧ ᱞᱟᱹᱭᱟᱫ ᱠᱚᱣᱟ ᱡᱮ ᱱᱚᱝᱠᱟ ᱚᱱᱠᱟ ᱩᱱᱤᱭᱟᱜ ᱵᱞᱟᱰ ᱜᱨᱩᱯ ᱥᱚᱸᱜᱮ ᱤᱧᱟᱹᱜ ᱵᱞᱟᱰ ᱜᱨᱩᱯ ᱢᱮᱥᱟᱜ ᱠᱟᱱᱟ ᱛᱚ ᱩᱱᱤ ᱤᱧ ᱮᱢᱟᱭᱟ ᱥᱮ ᱵᱟᱝᱟ ᱛᱚ ᱚᱲᱟᱜ ᱦᱚᱲ ᱠᱚ ᱢᱮᱱᱫᱟ ᱵᱟᱝ ᱟᱢᱫᱚ ᱮᱢᱟᱭ ᱢᱮ ᱟᱢᱟᱜ ᱢᱟᱭᱟᱢ ᱡᱩᱫᱤ ᱮᱴᱟᱜ ᱦᱚᱲᱟᱜ ᱤᱭᱟᱹᱨᱮ ᱠᱟᱹᱢᱤ ᱨᱮ ᱞᱟᱜᱟᱜᱼᱟ ᱛᱟᱦᱚᱞᱮ ᱠᱷᱟᱱ ᱚᱱᱟᱢᱟ ᱟᱹᱰᱤ ᱵᱷᱟᱹᱜᱤ ᱛᱚ ᱤᱧ ᱩᱱᱤ ᱢᱟᱭᱟᱢᱤᱧ ᱮᱢᱟᱫᱮᱭᱟ ᱛᱚ ᱩᱱᱤ ᱮᱢ ᱠᱟᱛᱮ ᱡᱮᱢ ᱟᱹᱰᱤ ᱵᱷᱟᱹᱜᱤᱧ ᱵᱩᱡ ᱠᱮᱫᱟ ᱡᱮ ᱦᱮᱸ ᱤᱧᱟᱹᱜ ᱢᱟᱭᱟᱝ ᱢᱟᱱᱮ ᱠᱟᱹᱢᱤᱨᱮ ᱞᱟᱜᱟᱣᱮᱱᱟ ᱡᱟᱦᱟᱸ ᱤᱧᱟᱹᱜ ᱢᱟᱭᱟᱢᱛᱮ ᱩᱱᱤ ᱥᱟᱦᱟᱡᱡᱚ ᱫᱟᱲᱮᱣᱟᱫᱮᱭᱟ ᱩᱱᱤᱭᱟᱜ ᱠᱟᱹᱢᱤᱨᱮ ᱞᱟᱜᱟᱣᱮᱱᱟ ᱛᱚ ᱡᱟᱦᱟᱸᱭᱤᱧ ᱮᱢᱟᱫᱮᱭᱟ ᱛᱟᱦᱚᱞᱮ ᱩᱱᱤᱦᱚᱸ ᱤᱧ ᱵᱷᱟᱹᱞᱤᱭ ᱢᱤᱛᱟᱹᱧᱟ ᱵᱷᱟᱹᱞᱤᱭ ᱥᱟᱨᱦᱟᱣᱤᱧᱟᱹᱭ